ᱵᱮᱝᱜᱚᱞ ᱨᱮᱭᱟᱜ ᱢᱩᱬᱩᱛ ᱠᱟᱹᱨᱤ ᱜᱮᱞᱟᱨᱤ ᱥᱮ ᱡᱟᱹᱫᱩᱜᱷᱚᱨ ᱚᱲᱟᱜ ᱞᱮᱠᱟ ᱛᱮᱫᱚ ᱱᱚᱰᱮ ᱧᱟᱢᱚᱜ ᱠᱟᱱᱟ ᱯᱩᱭᱞᱩ ᱵᱚᱱ ᱢᱮᱱᱟ ᱡᱮ ᱠᱳᱞᱠᱟᱛᱟ ᱡᱟ ᱫᱩᱜᱷᱚᱨ ᱡᱟᱦᱟᱸ ᱫᱚ ᱟᱵᱚ ᱱᱮᱥᱮᱱᱮᱞ ᱡᱟᱹᱫᱩ ᱚᱲᱟᱜ ᱵᱚᱱ ᱞᱟᱹᱭ ᱜᱮᱭᱟ ᱤᱱᱟᱹ ᱛᱟᱭᱚᱢ ᱥᱟᱱᱛᱟᱲ ᱠᱚ ᱞᱮᱠᱟ ᱛᱮᱫᱚ ᱧᱮᱞᱚᱜ ᱠᱟᱱᱟ ᱱᱤᱭᱟᱹ ᱟᱥᱟᱱᱥᱳᱞ ᱨᱮᱭᱟᱜ ᱛᱤᱞᱤ ᱯᱩᱠᱷᱩᱨ ᱧᱩᱛᱩᱢᱟᱱ ᱢᱤᱫᱴᱟᱝ ᱡᱟ ᱫᱩ ᱚᱲᱟᱜ ᱡᱟᱦᱟᱸ ᱫᱚ ᱥᱟᱱᱛᱟᱲ ᱠᱚᱣᱟᱜ ᱟᱭᱢᱟ ᱨᱚᱠᱚᱢ ᱟᱹᱨᱤᱪᱟᱹᱞᱤ ᱥᱮ ᱱᱟᱯᱟᱭ ᱞᱮᱠᱟᱱᱟᱜ ᱥᱟᱱᱛᱟᱲᱟᱜ ᱡᱟᱦᱟᱸ ᱢᱮᱱᱟᱜ ᱠᱟᱫᱟ ᱪᱤᱞᱤ ᱡᱟᱹᱛ ᱟᱹᱨᱤᱪᱟᱹᱞᱤ ᱵᱮᱵᱚᱥᱛᱷᱟ ᱠᱚ ᱚᱸᱰᱮ ᱜᱮᱛᱚ ᱧᱮᱞᱚᱜᱚᱜᱼᱟ ᱤᱱᱟᱹ ᱛᱟᱭᱚᱢ ᱧᱮᱞᱚᱜ ᱠᱟᱱᱟ ᱟᱵᱚᱣᱟᱜ ᱱᱤᱭᱟᱹ ᱵᱳᱞᱯᱩᱨ ᱥᱟᱱᱛᱤᱱᱤᱠᱮᱛᱚᱱ ᱨᱮ ᱱᱚᱰᱮ ᱦᱚᱸ ᱟᱵᱚ ᱥᱟᱱᱛᱟᱲ ᱠᱚᱣᱟᱜ ᱟᱭᱢᱟ ᱞᱮᱠᱟᱱᱟᱜ ᱦᱚᱨᱚᱜ ᱵᱟᱸᱫᱮ ᱥᱮ ᱟᱹᱨᱤᱪᱟᱹᱞᱤ ᱵᱮᱵᱚᱥᱛᱷᱟ ᱨᱮᱱᱟᱜ ᱱᱟᱯᱟᱭ ᱞᱮᱠᱟᱱᱟᱜ ᱜᱮᱞᱟᱨᱤ ᱫᱚ ᱢᱮᱱᱟᱜ ᱠᱟᱫᱟ ᱡᱟᱦᱟᱸ ᱫᱚ ᱟᱵᱚ ᱚᱸᱰᱮ ᱦᱮᱱᱟᱜ ᱛᱟᱵᱚᱱᱟ ᱚᱱᱟ ᱠᱚ ᱢᱩᱫᱽᱨᱮ ᱥᱟᱱᱟᱢᱟᱜ ᱨᱩᱠᱷᱤᱭᱟᱹᱣ ᱫᱚᱦᱚ ᱞᱟᱹᱜᱤᱫ ᱚᱱᱟ ᱜᱮᱞᱟᱨᱤ ᱫᱚ ᱫᱚᱦᱚ ᱦᱩᱭ ᱠᱟᱱᱟ